ᱟᱹᱞᱤᱧ ᱨᱮ ᱟᱹᱡᱤᱞᱤᱧ ᱮᱢ ᱞᱮᱫᱟ ᱛᱟᱦᱮᱸᱫ ᱠᱤᱥᱟᱱ ᱵᱤᱠᱟᱥ ᱳᱡᱚᱱᱟ ᱞᱟᱹᱜᱤᱫ ᱟᱫᱚ ᱚᱱᱟ ᱠᱤᱥᱟᱱ ᱵᱤᱠᱟᱥ ᱳᱡᱚᱱᱟ ᱞᱟᱹᱜᱤᱫ ᱡᱟᱦᱟᱸ ᱞᱤᱧ ᱮᱢ ᱞᱮᱫᱼᱟ ᱟᱨᱡᱤ ᱞᱤᱧ ᱮᱢ ᱞᱮᱫᱼᱟ ᱚᱸᱰᱮ ᱥᱮᱴᱮᱨ ᱟᱠᱟᱱᱟ ᱪᱮ ᱵᱟᱭ ᱥᱮᱴᱮᱨ ᱟᱠᱟᱱᱟ ᱪᱮᱫ ᱞᱮᱠᱟᱛᱮ ᱱᱚᱣᱟ ᱛᱟᱞᱤᱧ ᱩᱱᱟᱹᱜ ᱫᱮᱨᱤ ᱦᱩᱭ ᱟᱠᱟᱱᱟ ᱟᱹᱞᱤᱧ ᱵᱟᱞᱤᱧ ᱴᱷᱤᱠᱟᱹ ᱫᱟᱲᱮᱭᱟᱜ ᱠᱟᱱᱟ ᱦᱚᱲᱠᱚ ᱢᱟ ᱠᱚ ᱮᱢ ᱞᱮᱫᱼᱟ ᱩᱱᱠᱩᱣᱟᱜ ᱢᱟ ᱡᱚᱞᱫᱤ ᱜᱮ ᱦᱩᱭᱮᱱᱟ ᱤᱧᱟᱜ ᱪᱮᱫᱟᱜ ᱦᱩᱭᱩᱜ ᱠᱟᱱᱟ ᱤᱧᱟᱜ ᱢᱚᱛᱚᱵᱽ ᱠᱟᱜᱚᱡᱽ ᱨᱮ ᱪᱮᱫ ᱥᱩᱵᱤᱫᱷᱟ ᱪᱮᱫ ᱚᱥᱩᱵᱤᱫᱷᱟ ᱦᱩᱭ ᱟᱠᱟᱱᱟ ᱟᱹᱞᱤᱧ ᱢᱟ ᱚᱱᱟ ᱵᱟᱞᱤᱧ ᱴᱷᱤᱠᱟᱹ ᱫᱟᱲᱮᱭᱟᱜ ᱠᱟᱱᱟ ᱮᱱᱠᱷᱟᱱ ᱱᱚᱣᱟ ᱟᱹᱞᱤᱧᱟᱜ ᱡᱟᱦᱟᱸ ᱚᱥᱩᱵᱤᱫᱷᱟ ᱦᱩᱭ ᱟᱠᱟᱱᱟ ᱱᱚᱣᱟ ᱨᱮ ᱪᱮᱫ ᱞᱮᱠᱟ ᱞᱤᱧ ᱵᱟᱲᱟᱭ ᱫᱟᱲᱮᱭᱟᱜᱼᱟ ᱠᱤ ᱟᱞᱮᱭᱟᱜ ᱠᱟᱜᱚᱡᱽ ᱨᱮ ᱪᱮᱫ ᱦᱩᱭ ᱟᱠᱟᱱᱟ ᱟᱫᱚ ᱢᱟᱥᱮ ᱱᱟᱦᱟᱜ ᱮᱠᱷᱟᱱ ᱫᱚ ᱪᱮᱫ ᱞᱮᱠᱟ ᱠᱤᱥᱟᱱ ᱵᱤᱠᱟᱥ ᱡᱳᱡᱚᱱᱟ ᱞᱟ ᱜᱤᱫ ᱨᱮ ᱡᱚ ᱡᱟᱦᱟᱸ ᱠᱷᱟᱛᱟ ᱞᱤᱧ ᱠᱟᱜᱚᱡᱽ ᱞᱤᱧ ᱮᱢ ᱟᱠᱟᱫᱼᱟ ᱮᱱᱠᱷᱟᱱ ᱚᱱᱟ ᱠᱟᱜᱚᱡᱽ ᱨᱮᱱᱟᱜ ᱫᱚ ᱡᱟᱦᱟᱱᱟᱜ ᱚᱥᱩᱵᱤᱫᱷᱟ ᱢᱮᱱᱟᱜᱼᱟ ᱮᱱᱠᱷᱟᱱ ᱫᱚ ᱚᱱᱟ ᱵᱟᱲᱟᱭ ᱞᱟᱹᱜᱤᱫ ᱟᱞᱤᱧ ᱨᱮ ᱪᱟᱞᱟᱣ ᱠᱟᱛᱮᱫ ᱞᱤᱧ ᱪᱮᱫᱞᱤᱧ ᱪᱮᱠᱟᱭᱟ ᱟᱞᱤᱧᱟᱜ ᱨᱮᱱᱟᱜ ᱨᱮᱱᱟᱜ ᱫᱚ ᱦᱩᱭᱩᱜ ᱠᱟᱱᱟ ᱱᱚᱣᱟ ᱠᱟᱱᱟ ᱛᱟᱞᱤᱧ ᱟᱞᱮᱭᱟᱜ